ᱦᱮᱞᱳ ᱟᱢ ᱜᱟᱹᱰᱤ ᱴᱷᱤᱠᱮᱢ ᱢᱤᱛᱟᱹᱧ ᱠᱟᱱ ᱛᱟᱦᱮᱸᱱᱟ ᱟᱢ ᱠᱤ ᱰᱟᱭᱵᱷᱟᱨ ᱱᱚᱜᱚᱫ ᱯᱚᱭᱥᱟᱢ ᱮᱢ ᱫᱟᱲᱮᱣᱟᱭᱟ ᱛᱟᱦᱚᱞᱮ ᱜᱟᱹᱰᱤᱧ ᱴᱷᱤᱠ ᱫᱟᱲᱮᱣᱟᱢᱟ ᱩᱱᱤ ᱰᱟᱭᱵᱷᱟᱨ ᱟᱢ ᱴᱷᱤᱠ ᱡᱟᱭᱜᱟ ᱨᱮᱭ ᱥᱮᱴᱮᱨ ᱦᱚᱴᱚ ᱠᱟᱢᱟ ᱥᱚᱸᱜᱮ ᱛᱮᱜᱮ ᱯᱚᱭᱥᱟ ᱮᱢᱟᱭ ᱦᱩᱭᱩᱜ ᱛᱟᱢᱟ